ᱵᱟᱜᱟᱱ ᱫᱚ ᱤᱧᱫᱚ ᱢᱟᱲᱟᱝ ᱫᱚ ᱥᱤᱭᱟᱹᱧ ᱥᱤ ᱠᱮ ᱵᱟᱫ ᱠᱷᱚᱛ ᱤᱧ ᱮᱢᱟ ᱠᱷᱚᱛ ᱠᱮ ᱵᱟᱫ ᱤᱭᱟᱹ ᱵᱤᱡᱽ ᱤᱧ ᱤᱭᱟᱹ ᱮᱨᱻ ᱟᱹᱧ ᱚᱱᱠᱟᱛᱮ ᱛᱷᱚᱲᱟ ᱠᱟᱛᱮ ᱛᱚᱲᱟᱭᱟᱹᱧ ᱛᱚᱲᱟ ᱠᱟᱛᱮ ᱚᱢᱚᱱᱚᱜᱼᱟ ᱚᱢᱚᱱ ᱠᱟᱛᱮ ᱤᱧ ᱨᱚᱦᱚᱭᱟ ᱢᱤᱫᱴᱤᱡ ᱢᱤᱫᱴᱤᱡ ᱟᱨ ᱨᱚᱦᱚᱭ ᱠᱟᱛᱮ ᱚᱱᱟᱧ ᱫᱟᱜ ᱤᱧ ᱫᱩᱞ ᱡᱤᱣᱤᱫᱟ ᱫᱟᱜ ᱫᱩᱞ ᱡᱤᱣᱮᱫ ᱠᱟᱛᱮ

ᱚᱱᱟ ᱦᱚᱸᱧ ᱫᱟᱨᱮᱭᱟ ᱫᱟᱨᱮ ᱠᱟᱛᱮ ᱫᱟᱜ ᱤᱧ ᱫᱩᱞᱟ ᱟᱲᱟᱜ ᱫᱚ ᱯᱟᱴᱟᱣ ᱞᱮᱠᱷᱟᱱ ᱫᱚ ᱵᱟᱭ ᱫᱟᱨᱮᱜᱼᱟ ᱟᱨ ᱡᱷᱟᱹᱨᱤᱛᱮ ᱫᱩᱞ ᱟᱱᱟᱝ ᱟᱲᱟᱜ ᱫᱚ ᱪᱮᱦᱨᱟᱜᱼᱟ ᱟᱨ ᱚᱱᱠᱟ ᱠᱟᱛᱮ ᱵᱟᱜᱟᱱ ᱫᱚᱠᱚ ᱵᱟᱜᱟᱱᱟ ᱟᱨ ᱤᱭᱟᱹ ᱯᱟᱴᱟᱣᱟᱜ ᱛᱮᱫᱚ ᱪᱮᱦᱨᱟ ᱵᱟᱭ ᱪᱮᱦᱨᱟᱜᱼᱟ ᱟᱨ ᱡᱟᱦᱟᱸ ᱫᱟᱜ ᱡᱷᱟᱹᱨᱤ ᱛᱮᱢ ᱫᱩᱞᱟ ᱚᱱᱟᱫᱚ ᱠᱟᱹᱡ ᱪᱮᱦᱨᱟ ᱛᱟᱦᱮᱱᱟ ᱟᱨ ᱡᱚ ᱵᱮᱥ ᱡᱚᱜᱼᱟ ᱟᱨ ᱦᱮᱸ ᱟᱥᱟᱲ ᱫᱤᱱ ᱫᱚ ᱛᱟᱹᱦᱩ ᱟᱞᱜᱟ ᱫᱷᱟᱨᱟ ᱜᱮᱭᱟ ᱪᱮᱫᱟᱜ ᱥᱮ ᱥᱮᱨᱢᱟ ᱠᱷᱚᱱ ᱫᱟᱜ ᱮ ᱧᱩᱨᱟ ᱟᱨ ᱩᱱᱟᱹᱜ ᱫᱟᱜ ᱫᱩᱞ ᱵᱟᱭ ᱦᱩᱭᱩᱜᱼᱟ ᱟᱨ ᱱᱮᱛᱟᱨ ᱥᱤᱛᱩᱝ ᱫᱤᱱ ᱫᱚ ᱠᱟᱹᱡ ᱠᱚᱥᱴᱚ ᱫᱷᱟᱨᱟ ᱜᱮᱭᱟ ᱥᱤᱛᱩᱝ ᱫᱤᱱ ᱫᱚ ᱟᱹᱰᱤ ᱥᱚᱠᱛᱚ ᱫᱟᱨᱮ ᱚᱨᱟ ᱟᱨ ᱟᱥᱟᱲ ᱫᱤᱱ ᱫᱚ ᱠᱚᱢ ᱫᱟᱜ ᱛᱮᱜᱮ ᱦᱩᱭᱩᱜᱼᱟ ᱰᱷᱮᱨ ᱮᱢ ᱪᱟᱥᱼᱟ ᱟᱨ ᱚᱱᱠᱟ ᱠᱟᱛᱮ ᱵᱟᱜᱟᱱ ᱫᱩᱧ ᱵᱟᱜᱟᱱᱟ ᱟᱨ ᱵᱟᱜᱟᱱ ᱨᱮᱦᱚᱸ ᱟᱹᱰᱤ ᱯᱚᱥᱟᱭ ᱢᱮᱱᱟᱜᱼᱟ ᱟᱨ ᱵᱟᱜᱟᱱ ᱨᱮ ᱢᱤᱫ ᱫᱷᱟᱹᱣ ᱵᱮᱥᱤ ᱴᱟᱠᱟᱢ ᱥᱟᱵ ᱮᱦᱚᱵ ᱞᱮᱠᱷᱟᱱ ᱫᱚ ᱱᱚᱠᱨᱤ ᱪᱟᱹᱠᱨᱤ ᱦᱚᱸ ᱵᱟᱭ ᱫᱚᱨᱠᱟᱨᱚᱜᱼᱟ ᱥᱮ ᱵᱟᱜᱟᱱ ᱨᱮ ᱛᱤᱱᱟᱹᱜ ᱤᱱᱠᱟᱢᱚᱜᱼᱟ ᱚᱱᱟ ᱱᱚᱠᱨᱤ ᱪᱟᱹᱠᱨᱤ ᱨᱮᱦᱚᱸ ᱵᱟᱭ ᱤᱱᱠᱟᱢᱚᱜᱼᱟ ᱯᱩᱭᱥᱟᱹ ᱚᱱᱟ ᱤᱫᱤᱛᱮ ᱵᱟᱜᱟᱱ ᱫᱚ ᱤᱧᱫᱚ ᱟᱹᱰᱤᱧ ᱠᱩᱥᱤᱭᱟᱜᱼᱟ ᱟᱨ ᱡᱮ ᱤᱧᱫᱚ ᱵᱟᱜᱟᱱ ᱫᱚ ᱡᱮᱛᱮ ᱫᱤᱱ ᱜᱮᱧ ᱵᱟᱜᱟᱱᱟ